ᱤᱛᱩᱱ ᱟᱥᱲᱟ ᱨᱮ ᱤᱧᱟᱹᱜ ᱠᱩᱥᱤᱭᱟᱜ ᱥᱟᱛᱟᱢ ᱫᱚ ᱦᱩᱭᱩᱜ ᱠᱟᱱᱟ ᱱᱟᱜᱟᱢ ᱪᱮᱫᱟᱜ ᱥᱮ ᱵᱟᱝ ᱢᱟ ᱱᱟᱜᱟᱢ ᱥᱟᱛᱟᱢ ᱫᱚ ᱤᱧ ᱟᱹᱰᱤ ᱡᱚᱨ ᱤᱧ ᱠᱩᱥᱤᱭᱟᱜ ᱠᱟᱱ ᱛᱟᱦᱮᱸᱠᱟᱱ ᱟᱨ ᱱᱟᱜᱟᱢ ᱠᱞᱟᱥ ᱚᱠᱛᱚ ᱫᱚ ᱟᱞᱮᱭᱤᱡ ᱢᱟᱪᱮᱛᱟᱹᱱᱤ ᱟᱹᱰᱤ ᱱᱟᱯᱟᱭ ᱵᱩᱡᱷᱹᱣ ᱦᱚᱪᱚᱭᱮᱫ ᱞᱮᱫ ᱛᱟᱦᱮᱱ ᱟᱨ ᱯᱟᱲᱦᱟᱣ ᱨᱮᱦᱚ ᱟᱹᱰᱤ ᱨᱟᱹᱥᱠᱟᱹ ᱵᱩᱡᱷᱟᱹᱜ ᱠᱟᱱ ᱛᱟᱦᱮᱱ ᱟᱨ ᱚᱱᱠᱟ ᱜᱤ ᱤᱱᱟᱹᱜ ᱤᱥᱠᱤᱞ ᱫᱤᱱ ᱨᱮ ᱢᱤᱫ ᱴᱮᱱ ᱥᱩᱠ ᱨᱮᱱᱟᱜ ᱩᱭᱦᱟᱹᱨ ᱫᱚ ᱛᱟᱦᱮᱸ ᱠᱟᱱᱟ ᱢᱤᱫ ᱫᱷᱟᱣ ᱚᱱᱠᱟ ᱜᱮ ᱤᱥᱠᱩᱞ ᱨᱮᱱᱟᱜ ᱞᱟᱠᱪᱟᱨ ᱟᱠᱷᱲᱟ ᱨᱮ ᱤᱧ ᱢᱤᱫ ᱫᱷᱟᱣ ᱥᱮᱨᱮᱧ ᱤᱧ ᱟᱸᱡᱚᱢᱟᱜ ᱠᱚ ᱛᱟᱦᱮᱸᱜ ᱟ ᱟᱨ ᱚᱱᱟ ᱞᱟᱠᱪᱟᱨ ᱟᱠᱷᱲᱟ ᱨᱮ ᱤᱧ ᱯᱩᱭᱞᱩ ᱫᱟᱶ ᱫᱚᱧ ᱦᱟᱢᱮᱴ ᱞᱮᱫ ᱛᱟᱦᱮᱱ ᱟᱨ ᱚᱱᱟ ᱯᱩᱭᱞᱩ ᱥᱤᱨᱯᱷᱟᱹ ᱦᱚᱧ ᱧᱟᱢ ᱞᱮᱫ ᱛᱟᱦᱮᱱ ᱩᱱ ᱚᱱᱟ ᱥᱤᱨᱯᱟᱹ ᱧᱟᱢ ᱠᱟᱛᱮᱜ ᱟᱹᱰᱤ ᱛᱮᱫ ᱜᱮ ᱨᱟᱹᱥᱠᱟᱹᱧ ᱟᱴᱠᱟᱨ ᱞᱮᱫᱟ ᱟᱨ ᱚᱱᱟ ᱜᱮ ᱤᱧ ᱫᱚ ᱤᱥᱠᱩᱞ ᱫᱤᱱ ᱨᱮᱱᱟᱜ ᱡᱷᱚᱛᱚ ᱠᱷᱚᱱ ᱥᱩᱠ ᱟᱱ ᱩᱭᱦᱟᱹᱨ ᱢᱮᱱ ᱛᱤᱧ ᱩᱭᱦᱟᱹᱨ ᱫᱚᱦᱚᱣᱟᱠᱟᱫᱟ